ᱡᱚᱦᱟᱨ ᱜᱮ ᱱᱚᱣᱟᱠᱤ ᱥᱤᱫᱩᱼᱠᱟᱹᱱᱦᱩ ᱴᱨᱟᱵᱷᱮᱞᱥ ᱨᱤᱱᱤᱡ ᱥᱤᱫᱩ ᱜᱚᱢᱠᱮ ᱵᱮᱱ ᱨᱚᱲ ᱠᱟᱱᱟ ᱤᱧᱫᱚ ᱱᱤᱭᱟᱹ ᱡᱷᱟᱲᱜᱨᱟᱢ ᱨᱮᱱᱟᱜ ᱢᱚᱰᱮᱞ ᱤᱥᱠᱩᱞ ᱠᱷᱚᱱᱤᱧ ᱨᱚᱲᱮᱫ ᱛᱟᱦᱮᱸᱜ ᱟᱞᱮ ᱵᱟᱨᱜᱮᱞ ᱮᱯᱨᱤᱞ ᱫᱩ ᱦᱟᱡᱟᱨ ᱪᱚᱵᱵᱤᱥ ᱨᱮ ᱟᱞᱮ ᱠᱳᱞᱠᱟᱛᱟ ᱨᱮᱱᱟᱜ ᱥᱟᱭᱮᱱᱥ ᱥᱤᱴᱤ ᱞᱮ ᱫᱟᱬᱟᱱᱞᱮ ᱪᱟᱞᱟᱜ ᱞᱮ ᱠᱷᱡᱚᱜ ᱠᱟᱱᱟ ᱟᱫᱚ ᱟᱞᱮᱫᱚ ᱚᱱᱠᱟ ᱡᱷᱚᱛᱚ ᱠᱚᱛᱮ ᱦᱩᱭᱩᱜ ᱟᱞᱮ ᱚᱱᱠᱟ ᱜᱮᱞ ᱢᱚᱬᱮᱜᱟᱱ ᱦᱚᱲ ᱟᱫᱚ ᱤᱭᱟᱹ ᱫᱚ ᱟᱯᱮᱭᱟᱜ ᱡᱟᱦᱟᱸ ᱴᱩᱨᱤᱡᱚᱢ ᱨᱮ ᱚᱱᱠᱟᱞᱮ ᱟᱸᱡᱚᱢ ᱠᱟᱫᱟ ᱡᱮ ᱟᱯᱮ ᱫᱚ ᱚᱱᱠᱟ ᱢᱟᱨᱟᱝ ᱜᱟᱹᱰᱤ ᱠᱚ ᱵᱳᱞᱮᱨᱳ ᱠᱚ ᱥᱮ ᱢᱟᱱᱮ ᱴᱳᱭᱳᱴᱟ ᱮᱢᱟᱱ ᱠᱚ ᱜᱟᱹᱰᱤ ᱠᱚ ᱢᱟᱨᱟᱝ ᱠᱚ ᱢᱮᱱᱟᱜ ᱛᱟᱯᱮᱭᱟ ᱟᱫᱚ ᱚᱱᱟᱜᱮ ᱤᱧ ᱢᱤᱫᱴᱟᱝ ᱜᱚᱢᱠᱮ ᱴᱷᱮᱱ ᱠᱷᱚᱱᱟᱜ ᱟᱵᱤᱱᱟᱜ ᱱᱟᱢᱵᱟᱨ ᱢᱳᱴᱟᱢᱩᱴᱤᱧ ᱧᱟᱢ ᱠᱟᱫᱟ ᱟᱫᱚ ᱱᱚᱣᱟ ᱟᱯᱮᱭᱟᱜ ᱩᱱᱤ ᱤᱭᱟᱹᱨᱮ ᱚᱱᱮ ᱥᱟᱭᱮᱱᱥ ᱥᱤᱴᱤ ᱫᱷᱟᱹᱵᱤᱡ ᱪᱟᱞᱟᱣᱨᱮ ᱛᱤᱱᱟᱹᱜ ᱜᱟᱱ ᱠᱟᱹᱣᱰᱤ ᱠᱚ ᱞᱟᱜᱟᱜᱼᱟ ᱟᱨ ᱚᱱᱠᱟ ᱵᱟᱨᱭᱟ ᱜᱟᱱ ᱢᱟᱨᱟᱝ ᱜᱟᱹᱰᱤ ᱡᱩᱫᱤ ᱤᱧ ᱦᱟᱛᱟᱣ ᱟᱹᱧ ᱛᱟᱦᱚᱞᱮ ᱛᱤᱱᱟᱹᱜ ᱜᱟᱱ ᱠᱟᱹᱣᱰᱤ ᱠᱚ ᱤᱧᱟᱹᱜ ᱵᱷᱟᱲᱟ ᱞᱮᱠᱟᱛᱮ ᱯᱟᱲᱟᱜ ᱛᱤᱧᱟ ᱚᱱᱟ ᱠᱟᱹᱴᱤᱡ ᱞᱟᱹᱭᱟᱹᱧ ᱠᱷᱟᱱ ᱛᱟᱦᱚᱞᱮ ᱟᱹᱰᱤ ᱱᱟᱯᱟᱭ ᱠᱚᱜᱼᱟ ᱟᱨ ᱤᱱᱟᱹ ᱥᱟᱶᱛᱮ ᱩᱱᱤ ᱡᱟᱦᱟᱸᱭ ᱵᱟᱱᱟᱦᱚᱲ ᱰᱨᱟᱭᱵᱷᱟᱨ ᱠᱤᱱ ᱜᱟᱹᱰᱤ ᱠᱤᱱ ᱪᱟᱞᱟᱣᱟ ᱩᱱᱠᱤᱱᱟᱜ ᱚᱱᱟ ᱡᱟᱦᱟᱸ ᱧᱩᱛᱩᱢ ᱟᱨ ᱯᱷᱳᱱ ᱱᱟᱢᱵᱟᱨ ᱚᱱᱟ ᱡᱩᱫᱤ ᱤᱧᱟᱹᱜ ᱱᱚᱣᱟ ᱱᱟᱢᱵᱟᱨ ᱨᱮ ᱦᱳᱣᱟᱴᱥᱮᱯ ᱢᱮᱱᱟᱜ ᱛᱤᱧᱟ ᱱᱚᱣᱟ ᱨᱮᱜᱮ ᱡᱩᱫᱤ ᱠᱩᱞ ᱞᱮᱠᱷᱟᱱ ᱛᱟᱦᱚᱞᱮ ᱟᱹᱰᱤ ᱱᱟᱯᱟᱭ ᱠᱚᱜᱼᱟ